ᱯᱚᱱᱨᱚᱭ ᱟᱜᱚᱥᱴ ᱥᱟᱫᱷᱤᱱᱚᱛᱟ ᱫᱤᱵᱚᱥ ᱯᱚᱸᱪᱤᱥᱮ ᱵᱳᱭᱥᱟᱠᱷ ᱨᱚᱵᱤᱱᱫᱚᱨᱚᱱᱟᱛᱷ ᱴᱷᱟᱹᱠᱩᱨ ᱟᱜ ᱡᱚᱱᱢᱚ ᱫᱤᱱ ᱯᱟᱸᱪᱳᱭ ᱢᱮ ᱯᱚᱱᱰᱤᱛ ᱨᱚᱜᱷᱩᱱᱟᱛᱷ ᱢᱩᱨᱢᱩ ᱟᱜ ᱡᱚᱱᱢᱚ ᱫᱤᱱ ᱯᱟᱸᱪᱮᱭ ᱡᱩᱱ ᱵᱤᱥᱥᱚ ᱯᱚᱨᱤᱵᱮᱥ ᱫᱤᱵᱚᱥ ᱛᱤᱨᱤᱥᱮ ᱡᱩᱱ ᱦᱩᱞ ᱫᱤᱵᱚᱥ